ᱚᱞ ᱫᱚᱧ ᱚᱞ ᱵᱟᱲᱟᱭ ᱜᱮᱭᱟ ᱢᱟᱱᱮ ᱠᱟᱹᱴᱤᱡᱼᱠᱟᱹᱴᱤᱡ ᱚᱱᱚᱬᱦᱮᱸ ᱠᱚᱧ ᱚᱞ ᱵᱟᱲᱟᱭ ᱜᱮᱭᱟ ᱠᱟᱹᱴᱤᱡ ᱜᱚᱞᱯᱚ ᱠᱚᱧ ᱚᱞ ᱵᱟᱲᱟᱭ ᱜᱮᱭᱟ ᱟᱫᱚ ᱵᱤᱵᱷᱤᱱᱱᱚ ᱠᱷᱮᱛᱨᱮ ᱵᱤᱵᱷᱤᱱᱱᱚ ᱨᱮᱭᱟᱜ ᱵᱤᱵᱷᱤᱱᱱᱚ ᱵᱷᱟᱜᱽ ᱫᱚ ᱢᱮᱱᱟᱜ ᱜᱮᱭᱟ ᱚᱱᱚᱬᱦᱮᱸ ᱠᱚᱨᱮ ᱫᱚ ᱪᱷᱚᱱᱫᱚ ᱜᱤᱫᱽᱨᱟᱹ ᱵᱟᱹᱣᱞᱤ ᱠᱚᱦᱚᱸ ᱢᱮᱱᱟᱜᱼᱟ ᱟᱨ ᱛᱟᱯᱚᱨᱮ ᱠᱟᱹᱦᱱᱤ ᱠᱚᱦᱚᱸ ᱠᱟᱹᱴᱤᱡᱼᱠᱟᱹᱴᱤᱡ ᱢᱟᱪᱷᱟ ᱫᱚᱧ ᱚᱞ ᱫᱚᱧ ᱚᱞ ᱜᱮᱭᱟ ᱟᱫᱚ ᱦᱮᱣᱟ ᱢᱮᱱᱟᱜᱼᱟ ᱵᱤᱥᱮᱥ ᱠᱚᱨᱮ ᱱᱤᱛᱚᱜ ᱦᱚᱸ ᱚᱞ ᱱᱚᱝᱠᱟᱱᱟᱜ ᱦᱚᱸ ᱟᱹᱰᱤ ᱥᱟᱱᱟᱧ ᱜᱮᱭᱟ ᱜᱚᱜᱚᱼᱵᱟᱵᱟ ᱤᱫᱤ ᱠᱟᱛᱮᱫ ᱢᱟᱱᱮ ᱜᱚᱜᱚᱼᱵᱟᱵᱟ ᱡᱮᱢᱚᱱ ᱪᱮᱫᱞᱮᱠᱟ ᱠᱚ ᱦᱟᱨᱟ ᱵᱩᱨᱩ ᱵᱚᱱᱟ ᱟᱯᱱᱟᱨ ᱦᱚᱸ ᱚᱱᱠᱟ ᱜᱮ ᱡᱟᱦᱟᱸᱛᱤᱥ ᱜᱚᱜᱚᱼᱵᱟᱵᱟ ᱚᱱᱮᱠᱴᱟ ᱜᱮ ᱦᱟᱸᱰᱮ ᱱᱟᱰᱮ ᱦᱟᱸᱜ ᱠᱚ ᱰᱷᱤᱞᱟᱣᱼᱟ ᱟᱫᱚ ᱱᱤᱭᱟᱹ ᱠᱚᱜᱮ ᱜᱩᱱᱟᱹᱱ ᱠᱟᱛᱮᱫ ᱤᱧ ᱦᱚᱸ ᱚᱞ ᱥᱟᱱᱟᱭᱤᱧ ᱜᱮᱭᱟ ᱡᱮ ᱟᱯᱱᱟᱨ ᱦᱚᱸ ᱦᱟᱲᱟᱢ ᱵᱩᱰᱷᱤ ᱞᱮᱱᱠᱷᱟᱱ ᱱᱚᱜᱼᱚ ᱱᱚᱝᱠᱟ ᱜᱮ ᱰᱷᱤᱞᱟᱹᱣᱼᱟ ᱟᱫᱚ ᱚᱞ ᱫᱚ ᱟᱹᱰᱤ ᱢᱚᱱ ᱫᱚᱭ ᱢᱮᱱ ᱜᱮᱭᱟ ᱢᱮᱱᱠᱷᱟᱱ ᱱᱤᱛᱳᱜ ᱥᱚᱢᱚᱭ ᱨᱮᱭᱟᱜ ᱚᱵᱷᱟᱵᱽ ᱛᱮᱦᱚᱸ ᱵᱟᱹᱧ ᱚᱞ ᱵᱟᱝ ᱜᱟᱱᱚᱜ ᱠᱟᱱᱟ ᱢᱟᱱᱮ ᱱᱤᱛᱳᱜ ᱫᱚ ᱥᱟᱹᱨᱫᱤ ᱥᱚᱝᱥᱟᱨ ᱜᱤᱫᱽᱨᱟᱹᱼᱯᱤᱫᱽᱨᱟᱹ ᱠᱟᱹᱴᱤᱡ ᱜᱮᱭᱟ ᱠᱚ ᱦᱟᱨᱟᱜ ᱠᱟᱱᱟ ᱠᱚ ᱚᱱᱮ ᱚᱱᱟᱛᱮ ᱥᱚᱢᱚᱭ ᱠᱚᱦᱚᱸ ᱵᱟᱝ ᱧᱟᱢᱚᱜ ᱠᱟᱱᱟ ᱟᱫᱚ ᱚᱞ ᱨᱮᱭᱟᱜ ᱫᱚ ᱟᱹᱰᱤ ᱢᱚᱱ ᱢᱮᱱᱟᱜᱼᱟ ᱟᱨᱚ ᱠᱤᱪᱷᱩ ᱵᱳᱭ ᱦᱚᱸ ᱚᱞ ᱵᱟᱲᱟ ᱦᱩᱭ ᱠᱟᱱᱟ ᱟᱫᱚ ᱡᱟᱭᱦᱳᱠ ᱚᱞ ᱟᱹᱨᱤ ᱠᱚ ᱵᱚᱡᱟᱭ ᱫᱚᱦᱚ ᱦᱚᱸ ᱫᱚᱨᱠᱟᱨ ᱢᱮᱱᱟᱜᱼᱟ ᱟᱨ